ᱟᱵᱚᱣᱟᱜ ᱫᱷᱟᱹᱨᱛᱤ ᱨᱮ ᱡᱩᱫᱤ ᱧᱮᱞ ᱛᱤᱱᱟᱹᱜ ᱯᱚᱨᱤᱵᱚᱨᱛᱚᱱ ᱦᱩᱭᱟᱠᱟᱱ ᱛᱟᱵᱚᱱ ᱛᱟᱠᱱᱤ ᱵᱟ ᱨᱟᱥᱛᱟ ᱜᱷᱟᱴ ᱛᱟᱦᱮ ᱠᱟᱱᱟ ᱵᱟ ᱜᱟᱹᱲᱤ ᱛᱟᱦᱮᱸ ᱞᱮᱱᱟ ᱵᱟ ᱩᱲᱳᱡᱟᱦᱟᱡᱽ ᱛᱟᱦᱮᱸ ᱞᱮᱱᱟ ᱵᱟ ᱠᱚᱞ ᱛᱟᱦᱮᱸ ᱞᱮᱱᱟ ᱱᱤᱛᱳᱜ ᱱᱤᱛᱚᱜ ᱡᱩᱫᱤ ᱧᱮᱞᱟᱵᱚ ᱯᱚᱨᱤᱵᱚᱨᱛᱚᱱ ᱨᱮ ᱪᱮᱫ ᱦᱮᱡ ᱟᱠᱟᱱᱟ ᱱᱤᱛᱚᱜ ᱯᱚᱨᱤᱵᱚᱨᱛᱚᱱ ᱱᱟᱭᱠᱟᱱᱟ ᱨᱟᱥᱛᱟ ᱜᱷᱟᱴ ᱨᱟᱥᱛᱟ ᱜᱷᱟᱴ ᱦᱩᱭᱟᱠᱟᱱᱟ ᱟᱨ ᱫᱟᱜ ᱱᱩᱭᱞᱟ ᱠᱚᱞ ᱴᱟᱭᱤᱢ ᱠᱚᱞ ᱟᱱᱟ ᱯᱷᱤᱞᱴᱟᱨ ᱟᱱᱟ ᱫᱟᱜ ᱡᱩᱫᱤ ᱥᱟᱯᱷᱟᱭ ᱞᱟᱹᱜᱤᱫ ᱯᱷᱤᱞᱴᱟᱹᱨ ᱛᱤᱱᱟᱹᱜ ᱠᱤᱪᱷᱩ ᱯᱚᱨᱤ ᱵᱚᱨᱛᱚᱱ ᱦᱩᱭᱟᱠᱟᱱᱟ ᱟᱨ ᱡᱩᱫᱤ ᱫᱩᱨ ᱡᱟᱭᱡᱟ ᱥᱮᱡ ᱪᱟᱞᱟᱜ ᱞᱟᱹᱜᱤᱫ ᱟᱱᱟᱨᱮᱱᱟᱜ ᱜᱟᱹᱲᱤ ᱥᱟᱭᱠᱮᱞ ᱟᱨ ᱴᱨᱮᱱ ᱟᱱᱟᱛᱮᱜᱮ ᱪᱟᱞᱟᱜ ᱠᱟᱱᱟ ᱵᱚ ᱛᱚᱠᱷᱚᱱ ᱚᱱᱟ ᱠᱚᱫᱚ ᱪᱮᱫ ᱜᱮ ᱛᱟᱦᱮᱸ ᱠᱟᱱᱟ ᱛᱚᱠᱷᱚᱱ ᱥᱳᱢᱳᱭ ᱰᱟᱝᱨᱟ ᱜᱟᱹᱰᱤ ᱛᱮ ᱪᱟᱞᱟᱜ ᱥᱟᱱᱟ ᱠᱚᱣᱟ ᱱᱤᱛᱚᱜ ᱱᱤᱱᱟᱹᱜ ᱯᱚᱨᱤᱵᱚᱨᱛᱚᱱ ᱦᱩᱭᱟᱠᱟᱱᱟ ᱡᱮ ᱱᱤᱛᱳᱜ ᱪᱟᱸᱫᱽ ᱥᱩᱨ ᱢᱟᱱᱮ ᱪᱟᱸᱫᱽ ᱨᱮ ᱪᱟᱞᱟᱜ ᱞᱟᱹᱜᱤᱫ ᱨᱚᱠᱮᱴ ᱦᱩᱭ ᱟᱠᱟᱱᱟ ᱰᱷᱮᱨ ᱜᱮ ᱯᱚ ᱯᱚᱨᱤᱵᱚᱨᱛᱚᱱ ᱦᱩᱭ ᱟᱠᱟᱱᱟ